ᱤᱧᱟᱹᱜ ᱯᱚᱱᱚᱛ ᱨᱮ ᱥᱟᱶᱛᱟᱞᱤ ᱯᱟᱹᱨᱥᱤ ᱫᱚ ᱥᱮᱨᱚᱠᱚᱢ ᱵᱷᱟᱵᱽᱛᱮ ᱫᱚ ᱵᱟᱝᱠᱚ ᱯᱟᱞᱟᱣ ᱨᱮᱦᱚᱸ ᱛᱚ ᱠᱤᱪᱷᱩ ᱠᱤᱪᱷᱩ ᱢᱮᱱᱟᱜ ᱟᱠᱟᱫᱟ ᱳᱠᱮᱥᱚᱱ ᱠᱚ ᱥᱮ ᱰᱮᱹᱴ ᱠᱚ ᱢᱮᱱᱟᱜ ᱟᱠᱟᱫᱟ ᱚᱱᱟ ᱠᱚᱫᱚ ᱮᱠᱴᱩ ᱠᱚ ᱯᱟᱞᱟᱣ ᱧᱚᱜ ᱜᱮᱭᱟ ᱡᱮᱢᱚᱱ ᱯᱚᱱᱚᱛ ᱨᱮᱱ ᱦᱚᱲ ᱞᱟᱹᱜᱤᱫ ᱥᱟᱱᱟᱢ ᱦᱚᱲ ᱞᱟᱹᱜᱤᱫ ᱜᱮ ᱛᱤᱨᱤᱥᱟ ᱡᱩᱱ ᱦᱩᱞ ᱢᱟᱦᱟ ᱱᱚᱣᱟ ᱢᱤᱫ ᱴᱷᱮᱱ ᱡᱟᱣᱨᱟ ᱠᱟᱛᱮ ᱪᱮᱫ ᱞᱟᱹᱜᱤᱫ ᱛᱮᱵᱚᱱ ᱡᱟᱣᱨᱟ ᱟᱠᱟᱱᱟ ᱥᱮ ᱪᱮᱫ ᱠᱷᱟᱹᱛᱤᱨ ᱛᱮ ᱱᱚᱣᱟ ᱫᱤᱱ ᱟᱵᱚᱴᱷᱮᱱ ᱵᱤᱥᱮᱥ ᱜᱮᱭᱟ ᱱᱚᱣᱟ ᱠᱚ ᱵᱟᱨᱮ ᱢᱮ ᱥᱮ ᱯᱚᱱᱰᱤᱛ ᱨᱚᱜᱷᱩᱱᱟᱛ ᱢᱩᱨᱢᱩᱟᱜ ᱡᱟᱱᱟᱢ ᱢᱟᱦᱟ ᱨᱮ ᱠᱟᱹᱴᱤᱡ ᱥᱟᱱᱟᱢ ᱦᱚᱲᱜᱮ ᱢᱤᱫ ᱴᱷᱮᱱ ᱡᱟᱣᱨᱟ ᱠᱟᱛᱮᱫ ᱢᱤᱫᱴᱟᱝ ᱚᱱᱟ ᱱᱤᱭᱮ ᱢᱤᱫᱴᱟᱝ ᱜᱚᱞᱯᱚ ᱜᱟᱞᱢᱟᱨᱟᱣ ᱥᱮ ᱩᱭᱦᱟᱹᱨ ᱫᱤᱥᱟᱹ ᱪᱮᱫ ᱠᱷᱟᱹᱛᱤᱨ ᱛᱤᱦᱤᱧ ᱱᱚᱣᱟ ᱫᱤᱱ ᱨᱮᱵᱚᱱ ᱡᱟᱣᱨᱟ ᱟᱠᱟᱱᱟ ᱱᱤᱭᱟᱹ ᱠᱚᱜᱮ ᱠᱚ ᱯᱟᱞᱟᱣᱟ ᱛᱟᱨᱯᱚᱨᱮ ᱥᱮ ᱨᱚᱠᱚᱢ ᱵᱤᱥᱮᱥ ᱮᱠᱴᱟ ᱫᱚ ᱟᱫᱚ ᱥᱟᱶᱛᱟᱞᱤ ᱯᱟᱹᱨᱥᱤ ᱪᱮᱛᱟᱱ ᱫᱚ ᱩᱱᱟᱹᱜ ᱤᱭᱟᱹ ᱵᱟᱹᱱᱩᱜ ᱟᱠᱟᱫᱟ